ᱢᱟᱹᱡᱷᱤ ᱛᱷᱟᱱ ᱪᱟᱞᱟᱜ ᱨᱮᱭᱟᱜ ᱜᱩᱨᱩᱛᱛᱚ ᱫᱚ ᱦᱩᱭᱩᱜ ᱠᱟᱱᱟ ᱢᱟᱹᱡᱷᱤ ᱛᱷᱟᱱ ᱫᱚ ᱢᱤᱫᱴᱟᱝ ᱵᱤᱪᱟᱨ ᱟᱠᱷᱲᱟ ᱠᱟᱱᱟ ᱚᱸᱰᱮ ᱜᱮ ᱢᱟᱹᱡᱷᱤ ᱫᱚᱭ ᱵᱤᱪᱟᱹᱨᱟ ᱟᱛᱳ ᱴᱚᱞᱟ ᱨᱮᱭᱟᱜ ᱡᱟᱦᱟᱸ ᱜᱮ ᱮᱴᱠᱮᱴᱚᱬᱮ ᱥᱤᱨᱡᱟᱹᱜᱼᱟ ᱡᱟᱦᱟᱸᱭ ᱠᱤᱱ ᱢᱩᱫᱽ ᱨᱮ ᱢᱟᱹᱡᱷᱤ ᱛᱷᱟᱱ ᱨᱮ ᱚᱱᱮ ᱢᱟᱹᱡᱷᱤ ᱵᱟᱵᱟ ᱛᱚ ᱜᱚᱰᱮᱫ ᱵᱟᱵᱟ ᱦᱚᱦᱚ ᱚᱪᱚ ᱠᱟᱛᱮᱜ ᱚᱸᱰᱮ ᱦᱚᱦᱚ ᱡᱟᱨᱟ ᱠᱚᱣᱟᱭ ᱟᱭᱟᱜ ᱛᱷᱟᱱ ᱨᱮ ᱟᱫᱚ ᱚᱸᱰᱮ ᱩᱱᱠᱤᱱ ᱡᱟᱦᱟᱸᱭ ᱠᱤᱱ ᱠᱷᱟᱹᱯᱟᱹᱨᱤᱭᱟᱹ ᱟᱠᱟᱱ ᱫᱚ ᱟᱠᱤᱱ ᱛᱟᱞᱟᱨᱮ ᱟᱱᱟᱴ ᱥᱤᱨᱡᱟᱹᱣ ᱠᱟᱱ ᱫᱚ ᱚᱸᱰᱮ ᱜᱮ ᱟᱛᱳ ᱢᱚᱬᱮ ᱦᱚᱲ ᱟᱨ ᱢᱟᱹᱡᱷᱤ ᱵᱟᱵᱟ ᱟᱛᱮ ᱚᱸᱰᱮ ᱜᱮ ᱵᱤᱪᱟᱹᱨ ᱠᱚ ᱥᱟᱞᱟ ᱜᱚᱴᱟᱭᱟ ᱚᱱᱟᱛᱮ ᱢᱟᱹᱡᱷᱤ ᱛᱷᱟᱱ ᱪᱟᱞᱟᱜ ᱨᱮᱭᱟᱜ ᱜᱩᱨᱩᱛᱛᱚ ᱠᱟᱱᱟ ᱟᱨ ᱡᱟᱦᱮᱨ ᱛᱷᱟᱱ ᱨᱮᱭᱟᱜ ᱜᱩᱨᱩᱛᱛᱚ ᱫᱚ ᱡᱟᱦᱮᱨ ᱛᱷᱟᱱ ᱨᱮ ᱫᱚ ᱥᱟᱱᱟᱢ ᱦᱚᱲ ᱜᱮ ᱟᱛᱳ ᱴᱚᱞᱟ ᱦᱚᱲ ᱜᱮ ᱚᱸᱰᱮ ᱛᱩᱯᱩ ᱯᱷᱟᱨᱪᱟ ᱠᱟᱛᱮᱜ ᱚᱸᱰᱮ ᱵᱚᱸᱜᱟ ᱵᱳᱨᱳ ᱵᱚᱱ ᱫᱮᱵᱟ ᱥᱮᱵᱟ ᱠᱚᱣᱟ ᱡᱟᱦᱮᱨ ᱛᱷᱟᱱ ᱨᱮ ᱫᱚ ᱡᱚᱛᱚ ᱦᱚᱲ ᱜᱮ ᱵᱚᱱ ᱪᱟᱞᱟᱜᱼᱟ ᱟᱨ ᱵᱚᱸᱜᱟ ᱵᱳᱨᱳ ᱚᱸᱰᱮ ᱠᱚ ᱟᱬᱜᱚᱱᱟ ᱚᱱᱟᱛᱮ ᱡᱟᱦᱮᱨ ᱛᱷᱟᱱ ᱦᱚᱸ ᱪᱟᱞᱟᱜ ᱨᱮᱱᱟᱜ ᱜᱩᱨᱩᱛᱛᱚ ᱠᱟᱱᱟ ᱟᱨ ᱩᱯᱟᱹᱥ ᱛᱟᱦᱮᱱ ᱨᱮᱭᱟᱜ ᱜᱩᱨᱩᱛᱛᱚ ᱫᱚ ᱦᱩᱭᱩᱜ ᱠᱟᱱᱟ ᱩᱯᱟᱹᱥ ᱛᱟᱦᱮᱱ ᱨᱮ ᱫᱚ ᱢᱟᱱᱮ ᱚᱸᱰᱮ ᱜᱮ ᱩᱯᱟᱹᱥ ᱛᱟᱦᱮᱸ ᱞᱮᱱ ᱠᱷᱟᱱ ᱫᱚ ᱵᱚᱸᱜᱟ ᱵᱳᱨᱳ ᱫᱮᱵᱟ ᱥᱮᱣᱟ ᱠᱚᱣᱟ ᱵᱚᱱ ᱩᱯᱟᱹᱥ ᱨᱮᱜᱮ ᱩᱯᱟᱹᱥ ᱫᱚ ᱦᱩᱭᱩᱜ ᱠᱟᱱᱟ ᱵᱚᱸᱜᱟ ᱵᱳᱨᱳ ᱚᱸᱰᱮ ᱜᱤ ᱯᱟᱹᱛᱭᱟᱹᱣ ᱠᱚ ᱧᱮᱞᱟ ᱡᱮ ᱟᱞᱮ ᱫᱚ ᱛᱤᱱᱟᱹᱜ ᱯᱟᱹᱛᱭᱟᱹᱣ ᱢᱮᱱᱟᱜ ᱛᱟᱠᱚᱣᱟ ᱟᱨ ᱚᱱᱟ ᱩᱯᱟᱹᱥ ᱛᱟᱦᱮᱱ ᱨᱮᱱᱟᱜ ᱦᱚᱸ ᱚᱱᱟ ᱨᱮᱱᱟᱜ ᱚᱨᱡᱚ ᱦᱚᱸ ᱧᱟᱢᱚᱜ ᱜᱤᱭᱟ ᱩᱯᱟᱹᱥ ᱛᱟᱦᱮᱸ ᱨᱮᱱᱟᱜ ᱚᱱᱟᱛᱮ ᱩᱯᱟᱹᱥ ᱛᱟᱦᱮᱱ ᱨᱮᱱᱟᱜ ᱩᱯᱟᱹᱥ ᱛᱟᱦᱮᱱ ᱨᱮᱱᱟᱜ ᱜᱩᱨᱩᱛᱛᱚ ᱦᱚᱸ ᱢᱮᱱᱟᱜᱼᱟ ᱫᱷᱚᱨᱚᱢ ᱨᱮᱱᱟᱜ ᱟᱹᱨᱤ ᱪᱟᱹᱞᱤ ᱨᱮᱱᱟᱜ ᱜᱩᱨᱩᱛᱛᱚ ᱦᱚᱸ ᱠᱟᱱᱟ